ᱦᱮᱞᱳ ᱦᱮᱸ ᱢᱮᱱᱢᱮ ᱤᱧᱟᱹᱜ ᱯᱟᱱᱥᱩᱣᱟ ᱦᱮᱢᱵᱨᱚᱢ ᱦᱮᱸ ᱟᱹᱰᱤ ᱠᱟᱡᱟᱜ ᱢᱚᱡᱽ ᱜᱮ ᱵᱟᱝ ᱦᱩᱭ ᱠᱟᱱᱟ ᱠᱚᱱᱳ ᱚᱥᱩᱵᱤᱛᱟ ᱫᱚ ᱦᱮᱸ

ᱦᱮᱸ ᱴᱷᱤᱠᱚ ᱜᱮ ᱯᱟᱨᱚᱢᱚᱜᱼᱟ ᱱᱚᱜᱼᱚᱭ ᱡᱮ ᱛᱤᱦᱤᱧ ᱫᱚ ᱱᱚᱜᱼᱚᱭ ᱵᱚ ᱢᱟᱜᱚᱜ ᱠᱟᱱᱟ ᱛᱚ ᱱᱤᱭᱟᱹ ᱯᱚᱨᱮ ᱠᱷᱟᱱᱜᱮ ᱱᱚᱜᱼᱚᱭ ᱵᱟᱦᱟ ᱫᱤᱱ ᱵᱚ ᱫᱤᱱᱟ ᱟᱫᱚ ᱚᱱᱟ ᱫᱤᱱ ᱞᱮᱠᱷᱟᱱ ᱜᱮ ᱱᱟᱯᱟᱭᱛᱮ ᱡᱟᱛᱮ ᱯᱟᱨᱚᱢᱚᱜᱼᱟ ᱵᱟᱝ ᱟᱹᱰᱤ ᱡᱚᱢᱼᱡᱚᱢᱟᱴ ᱜᱮ ᱦᱩᱭᱩᱜᱼᱟ ᱟᱞᱮ ᱱᱚᱜᱼᱚᱭ ᱡᱟᱦᱮᱨ ᱨᱮ ᱵᱟᱦᱟ ᱠᱚᱞᱮ ᱵᱚᱸᱜᱟᱭᱟ ᱡᱟᱦᱟᱸ ᱱᱚᱜᱼᱚᱭ ᱯᱷᱟᱜᱩᱱ ᱵᱚᱸᱜᱟ ᱦᱮᱸ ᱟᱹᱰᱤ ᱟᱹᱰᱤ ᱱᱟᱯᱟᱭ ᱜᱮᱞᱮ ᱢᱟᱱᱟᱣ ᱵᱟᱛᱟᱣᱟ ᱦᱮᱸ ᱴᱷᱤᱠᱜᱮᱭᱟ